ᱛᱚ ᱟᱹᱞᱤᱧ ᱢᱟ ᱱᱤᱛᱳᱜ ᱦᱟᱲᱟᱢ ᱵᱚᱭᱚᱥ ᱦᱩᱭᱮᱱᱟ ᱠᱷᱮᱞ ᱠᱚᱢᱟ ᱰᱷᱮᱨ ᱠᱷᱮᱞ ᱠᱚᱢᱟ ᱵᱟᱝ ᱞᱮ ᱫᱟᱲᱮᱭᱟᱜ ᱠᱟᱱᱟ ᱛᱚ ᱥᱩᱨᱨᱮ ᱢᱟᱱᱮ ᱟᱛᱳ ᱠᱚᱨᱮ ᱦᱩᱭᱩᱜ ᱠᱷᱟᱱ ᱠᱷᱮᱞ ᱠᱚᱞᱮ ᱧᱮᱞ ᱵᱟᱲᱟᱭᱟ ᱩᱥᱠᱟᱵᱟᱫᱽ ᱫᱚ ᱥᱟᱱᱟᱢ ᱡᱟᱦᱟᱸ ᱜᱮ ᱦᱟᱲᱟᱢ ᱠᱚ ᱢᱮᱱᱟᱜ ᱞᱮᱭᱟ ᱫᱩᱲᱩᱵ ᱢᱤᱫ ᱠᱟᱛᱮᱫ ᱛᱷᱚᱲᱟᱜᱟᱱ ᱛᱟᱥ ᱠᱚ ᱠᱷᱮᱞ ᱵᱟᱲᱟ ᱠᱟᱛᱮᱫ ᱟᱞᱮᱭᱟᱜ ᱢᱚᱱᱳᱨᱚᱧᱡᱚᱱ ᱜᱚᱴᱟ ᱫᱤᱱ ᱞᱮ ᱵᱤᱛᱟᱹᱣᱟ ᱟᱨ ᱟᱯᱟᱱ ᱟᱹᱯᱤᱱ ᱚᱲᱟᱜ ᱠᱚᱞᱮ ᱥᱮᱱᱚᱜᱼᱟ ᱠᱷᱮᱞ ᱠᱚᱫᱚ ᱟᱞᱮᱭᱟᱜ ᱦᱚᱸ ᱫᱚᱝ ᱞᱟᱜᱽᱬᱮ ᱠᱮ ᱮᱱᱮᱡ ᱠᱚ ᱦᱩᱭᱩᱜᱼᱟ ᱩᱱ ᱜᱷᱟᱹᱲᱤᱡ ᱛᱷᱚᱲᱟᱜᱟᱱ ᱞᱮ ᱫᱩᱲᱩᱵ ᱵᱟᱲᱟᱜᱼᱟ ᱵᱟᱹᱵᱩ ᱠᱚᱞᱮ ᱥᱚᱢᱡᱷᱟᱹᱣ ᱮ ᱵᱟᱹᱵᱩ ᱮᱭᱟ ᱟᱞᱚᱯᱮ ᱡᱟᱦᱟᱱᱟᱜ ᱵᱟᱹᱲᱤᱡ ᱠᱚ ᱟᱞᱚᱯᱮ ᱠᱟᱹᱢᱤᱭᱟ ᱚᱱᱟ ᱠᱚᱞᱮ ᱥᱚᱢᱡᱷᱟᱹᱣ ᱵᱩᱡᱷᱟᱹᱣ ᱠᱚᱣᱟ ᱟᱨ ᱱᱤᱛᱳᱜ ᱟᱞᱮᱭᱟᱜ ᱫᱚ ᱪᱮᱫ ᱠᱟᱹᱢᱤ ᱜᱮ ᱵᱟᱝᱠᱷᱟᱱ ᱫᱚ ᱢᱟ ᱟᱨ ᱯᱷᱩᱴᱵᱚᱞ ᱪᱮᱫ ᱟᱨ ᱛᱟᱥ ᱮᱱᱮᱡ ᱦᱚᱸ ᱦᱟᱲᱟᱢ ᱦᱚᱲ ᱫᱚ ᱛᱟᱥ ᱮᱱᱮᱡ ᱜᱮ ᱫᱩᱲᱩᱵ ᱵᱟᱲᱟ ᱠᱟᱛᱮᱫᱞᱮ ᱮᱱᱮᱡ ᱵᱟᱲᱟᱭ ᱠᱷᱮᱞ ᱠᱚᱫᱚ ᱛᱟᱞᱮ ᱟᱞᱮᱭᱟᱜ ᱫᱚ ᱤᱱᱟᱹ ᱠᱚᱜᱮ